ᱤᱧᱟᱹᱜ ᱢᱩᱲᱩᱫ ᱫᱷᱚᱨᱚᱢᱟᱱ ᱥᱮᱨᱣᱟ ᱫᱚ ᱟᱞᱮ ᱫᱚ ᱟᱞᱮᱭᱟᱜ ᱫᱷᱚᱨᱚᱢ ᱨᱮᱫᱚ ᱡᱟᱦᱮᱨ ᱨᱮᱞᱮ ᱵᱚᱸᱜᱟᱼᱵᱩᱨᱩᱜᱼᱟ ᱡᱟᱦᱮᱨ ᱛᱷᱟᱱ ᱨᱮ ᱟᱨ ᱚᱸᱰᱮ ᱢᱟᱨᱟᱝᱼᱵᱩᱨᱩ ᱡᱟᱦᱮᱨ ᱟᱹᱭᱩ ᱢᱚᱬᱮ ᱠᱚ ᱛᱩᱨᱩᱭ ᱠᱚ ᱠᱚᱞᱮ ᱵᱚᱸᱜᱟ ᱟᱠᱚᱣᱟ ᱚᱸᱰᱮ ᱫᱚ ᱫᱷᱤᱨᱤ ᱫᱟᱨᱮ ᱛᱟᱦᱮᱱᱟ ᱟᱨ ᱩᱱᱠᱩ ᱜᱮᱞᱮ ᱵᱚᱸᱜᱟᱼᱵᱩᱨᱩ ᱟᱠᱚᱣᱟ ᱚᱸᱰᱮ ᱫᱚ ᱥᱤᱢ ᱠᱚ ᱢᱮᱨᱚᱢ ᱠᱚᱞᱮ ᱵᱚᱸᱜᱟᱼᱵᱩᱨᱩ ᱠᱚᱣᱟ

ᱟᱞᱮᱭᱟᱜ ᱫᱷᱚᱨᱚᱢ ᱟᱠᱷᱲᱟ ᱫᱚ ᱟᱹᱛᱩ ᱛᱟᱞᱟ ᱨᱮ ᱢᱮᱱᱟᱜᱼᱟ ᱟᱨ ᱫᱷᱚᱨᱚᱢ ᱟᱠᱷᱲᱟ ᱨᱮᱫᱚ ᱫᱚᱝ ᱞᱟᱜᱽᱬᱮ ᱚᱲᱟᱜ ᱨᱮᱫᱚ ᱞᱮ ᱵᱚᱸᱜᱟᱼᱵᱩᱨᱩᱭᱟ ᱯᱚᱨᱚᱵᱽ ᱠᱚᱨᱮ ᱯᱚᱨᱚᱵᱽ ᱯᱚᱨᱚᱵᱽ ᱯᱤᱪᱷᱤ ᱚᱲᱟᱜ ᱨᱮᱞᱮ ᱵᱚᱸᱜᱟᱭᱟ ᱚᱲᱟᱜ ᱨᱮᱫᱚ ᱚᱲᱟᱜ ᱨᱮᱦᱚᱸ ᱚᱱᱠᱟᱜᱮ ᱥᱤᱢ ᱠᱚ ᱢᱮᱨᱚᱢ ᱠᱚᱞᱮ ᱵᱚᱸᱜᱟ ᱠᱚᱣᱟ ᱟᱨ ᱦᱟᱺᱰᱤ ᱞᱮ ᱵᱚᱸᱜᱟᱭᱟ ᱚᱲᱟᱜ ᱨᱮᱫᱚ ᱵᱷᱤᱛᱟᱹᱨ ᱚᱲᱟᱜ ᱨᱮ ᱥᱟᱱᱟᱢ ᱯᱚᱨᱚᱵᱽ ᱨᱮᱜᱮ ᱥᱚᱦᱚᱨᱟᱭ ᱵᱟᱦᱟ ᱚᱱᱟ ᱠᱚᱨᱮ ᱦᱟᱺᱰᱤ ᱞᱮ ᱵᱚᱸᱜᱟᱭᱟ